ᱰᱚᱜᱚᱨ ᱥᱟᱠᱟᱢ ᱨᱮ ᱧᱮᱞ ᱠᱟᱛᱮ ᱤᱧ ᱵᱩᱡᱽ ᱠᱮᱫᱟ ᱥᱤᱫᱩᱼᱠᱟᱹᱱᱦᱩᱣᱟᱜ ᱞᱟᱹᱲᱦᱟᱹᱭ ᱦᱩᱭ ᱞᱮᱱᱟ ᱩᱱᱨᱮ ᱟᱹᱰᱤ ᱚᱱᱟ ᱧᱮᱞ ᱠᱟᱛᱮ ᱟᱹᱰᱤ ᱫᱩᱠ ᱤᱧ ᱵᱩᱡᱷᱟᱹᱣ ᱠᱮᱫᱟ ᱟᱨ ᱤᱧᱟᱹᱜ ᱢᱮᱫ ᱫᱟᱜ ᱯᱚᱨᱡᱚᱱᱛᱚ ᱡᱚᱨᱚᱭᱮᱱ ᱛᱤᱧᱟᱹ ᱚᱱᱟ ᱤᱛᱤᱦᱟᱥ ᱵᱳᱭ ᱯᱟᱲᱦᱟᱣ ᱠᱟᱛᱮ ᱤᱧ ᱟᱹᱰᱤ ᱫᱩᱠ ᱜᱤᱧ ᱵᱩᱡᱷᱟᱹᱣ ᱠᱮᱫᱟ ᱟᱨ ᱟᱹᱰᱤ ᱠᱚᱥᱴᱚᱧ ᱵᱩᱡᱷᱟᱹᱣ ᱠᱮᱫᱟ ᱢᱚᱱᱨᱮ